ᱥᱟᱱᱛᱟᱞᱤ ᱯᱟᱹᱨᱥᱤ ᱫᱚ ᱟᱭᱚ ᱴᱷᱮᱱ ᱠᱷᱚᱱ ᱜᱮᱧ ᱥᱮᱬᱟᱣ ᱠᱟᱫᱟ ᱟᱭᱚ ᱜᱮ ᱨᱚᱲ ᱥᱮᱬᱟ ᱦᱚᱪᱚᱣ ᱠᱟᱹᱫᱤᱧᱟᱭ ᱠᱩᱫᱩᱢᱮ ᱞᱟᱹᱭᱟᱹᱧᱟ ᱠᱟᱹᱦᱱᱤᱭᱮ ᱞᱟᱹᱭᱟᱹᱧᱟ ᱚᱞ ᱠᱚᱭ ᱥᱮᱬᱟᱸ ᱚᱪᱚᱣᱟᱠᱟᱫᱤᱧᱟ ᱛᱟᱨᱯᱚᱨᱮ ᱤᱥᱠᱩᱞ ᱨᱮᱠᱚ ᱵᱷᱩᱨᱛᱤ ᱠᱤᱫᱤᱧᱟ ᱤᱥᱠᱩᱞ ᱨᱮ ᱵᱷᱩᱨᱛᱤ ᱠᱟᱛᱮᱫ ᱢᱟᱪᱮᱫ ᱠᱚᱜᱮ ᱠᱚ ᱥᱮᱬᱟ ᱟᱠᱟᱣᱟᱫᱤᱧᱟ ᱟᱨᱚ ᱚᱱᱟ ᱛᱤᱧ ᱥᱮᱬᱟ ᱟᱠᱟᱫᱟ